ᱟᱞᱮ ᱟᱡᱳᱫᱤᱭᱟᱹ ᱵᱩᱨᱩ ᱨᱮ ᱢᱤᱫᱴᱟᱝ ᱧᱩᱢ ᱧᱩᱛᱩᱢᱟᱱ ᱢᱤᱫᱴᱟᱝ ᱜᱷᱚᱴᱚᱱᱟ ᱥᱮ ᱠᱟᱹᱦᱱᱤ ᱫᱚ ᱱᱚᱰᱮᱱᱟᱜ ᱫᱚ ᱟᱹᱰᱤᱜᱟᱱ ᱜᱮ ᱢᱮᱱᱟᱜᱼᱟ ᱛᱚ ᱚᱱᱟ ᱢᱩᱫᱽᱨᱮ ᱥᱚᱵᱪᱮᱭᱮ ᱡᱟᱦᱟᱸ ᱵᱟᱵᱟ ᱠᱚ ᱠᱷᱮᱛᱨᱮ ᱨᱮᱫᱚ ᱡᱟᱦᱟᱸ ᱧᱩᱛᱩᱢᱟᱱ ᱠᱟᱹᱦᱱᱤ ᱢᱮᱱᱛᱮᱫᱚ ᱱᱚᱰᱮ ᱫᱚ ᱢᱮᱱᱟᱜᱼᱟ ᱟᱡᱳᱫᱤᱭᱟᱹ ᱵᱩᱨᱩ ᱥᱮᱸᱫᱽᱨᱟ ᱱᱚᱣᱟ ᱟᱡᱳᱫᱤᱭᱟᱹ ᱵᱩᱨᱩ ᱥᱮᱸᱫᱽᱨᱟ ᱡᱟᱦᱟᱸ ᱫᱚ ᱵᱟᱹᱭᱥᱟᱹᱠᱷ ᱯᱩᱨᱱᱤᱢᱟ ᱨᱮ ᱦᱩᱭᱩᱜ ᱚᱱᱟ ᱵᱟᱹᱭᱥᱟᱹᱠᱷ ᱯᱩᱨᱱᱤᱢᱟ ᱨᱮ ᱟᱹᱰᱤ ᱥᱟᱺᱜᱤᱧ ᱥᱟᱺᱦᱜᱤᱧ ᱨᱮᱱ ᱦᱚᱲ ᱠᱚ ᱱᱤᱛᱳᱜ ᱨᱮᱦᱚᱸ ᱠᱚ ᱦᱤᱡᱩᱜ ᱜᱮᱭᱟ ᱟᱡᱚᱫᱤᱭᱟᱹ ᱵᱩᱨᱩ ᱥᱮᱸᱫᱽᱨᱟ ᱟᱨ ᱱᱚᱣᱟ ᱥᱮᱸᱫᱽᱨᱟ ᱨᱮᱫᱚ ᱠᱚ ᱢᱮᱱᱟᱠᱟᱫᱟ ᱵᱟᱝᱢᱟ ᱠᱚᱲᱟ ᱜᱤᱫᱟᱹᱨ ᱠᱚᱫᱚ ᱡᱟᱦᱟᱸᱭ ᱚᱱᱟ ᱟᱡᱚᱫᱤᱭᱟᱹ ᱵᱩᱨᱩ ᱥᱮᱸᱫᱽᱨᱟ ᱵᱟᱭ ᱥᱮᱱᱟᱠᱟᱱᱟ ᱟᱨ ᱠᱩᱲᱤ ᱜᱤᱫᱟᱹᱨ ᱠᱚᱫᱚ ᱡᱟᱦᱟᱸᱭ ᱠᱩᱲᱤ ᱪᱟᱠᱚᱞᱛᱟᱹᱲᱤ ᱪᱷᱟᱛᱟ ᱵᱟᱭ ᱥᱮᱱᱟᱠᱟᱱᱟ ᱩᱱᱤ ᱫᱚ ᱠᱩᱲᱤ ᱜᱮᱭ ᱵᱟᱝ ᱠᱟᱱᱟ ᱟᱨ ᱠᱚᱲᱟ ᱜᱤᱫᱟᱹᱨ ᱦᱚᱸ ᱡᱟᱦᱟᱸᱭ ᱠᱚᱲᱟ ᱜᱤᱫᱽᱹᱟᱨ ᱫᱚ ᱟᱡᱚᱫᱤᱭᱟᱹ ᱵᱩᱨᱩ ᱥᱮᱸᱫᱽᱨᱟ ᱵᱟᱭ ᱥᱮᱱᱟᱠᱟᱱᱟ ᱩᱱᱤ ᱫᱚ ᱠᱚᱲᱟ ᱜᱮᱭ ᱵᱟᱝ ᱠᱟᱱᱟ ᱛᱚ ᱚᱱᱟ ᱫᱚ ᱱᱤᱛ ᱫᱷᱟᱹᱵᱤᱡ ᱛᱮᱦᱚᱸ ᱪᱟᱞᱟᱣ ᱤᱫᱤᱜ ᱠᱟᱱ ᱜᱮᱭᱟ ᱟᱡᱚᱫᱤᱭᱟᱹ ᱵᱩᱨᱩ ᱥᱮᱸᱫᱽᱨᱟ ᱦᱩᱭ ᱤᱫᱤᱜ ᱠᱟᱱ ᱜᱮᱭᱟ ᱢᱮᱱᱠᱷᱟᱱ ᱱᱮᱛᱟᱨ ᱫᱚ ᱠᱚᱱᱳ ᱡᱤᱵᱽᱼᱡᱤᱭᱟᱹᱞᱤ ᱠᱷᱩᱛᱤ ᱫᱚ ᱵᱟᱝ ᱦᱩᱭᱩᱜ ᱠᱟᱱᱟ ᱛᱚ ᱥᱩᱫᱷᱩᱢᱟᱛᱨᱚ ᱟᱞᱮ ᱱᱚᱰᱮ ᱩᱱᱟᱹᱜ ᱜᱟᱱ ᱢᱟᱱᱮ ᱡᱟᱦᱟᱸᱭ ᱫᱤᱥᱩᱣᱟᱹ ᱠᱚᱠᱚ ᱦᱤᱡᱩᱜ ᱠᱟᱱᱟ ᱟᱹᱰᱤ ᱥᱟᱺᱜᱤᱧ ᱥᱟᱺᱜᱤᱧ ᱠᱷᱚᱱ ᱩᱱᱠᱩ ᱠᱚ ᱥᱟᱶ ᱨᱚᱲ ᱜᱚᱞᱯᱚ ᱥᱮ ᱮᱱᱮᱡ ᱥᱮᱨᱮᱧ ᱠᱚᱜᱮ ᱱᱤᱛᱳᱜ ᱫᱚ ᱦᱩᱭᱩᱜᱼᱟ ᱱᱤᱛᱳᱜ ᱫᱚ ᱟᱨ ᱡᱤᱵᱽᱼᱡᱤᱭᱟᱹᱞᱤ ᱜᱚᱡ ᱫᱚ ᱵᱟᱞᱮ ᱪᱟᱞᱟᱜ ᱠᱟᱱᱟ ᱩᱱᱟᱹᱜ ᱫᱤᱱ ᱫᱚ ᱵᱟᱠᱷᱟᱱ ᱢᱟᱨᱮ ᱦᱟᱯᱲᱟᱢ ᱠᱚ ᱡᱟᱦᱟᱸᱭ ᱠᱚ ᱛᱟᱦᱮᱠᱟᱱᱟ ᱩᱱᱠᱩ ᱫᱚ ᱥᱮᱸᱫᱽᱨᱟ ᱠᱚ ᱯᱟᱞᱮᱱᱮᱫ ᱛᱟᱦᱮᱱᱟ ᱴᱷᱤᱠᱮ ᱢᱮᱱᱠᱷᱟᱱ ᱩᱱᱠᱩ ᱫᱚ ᱡᱤᱵᱽᱼᱡᱤᱭᱟᱹᱞᱤ ᱜᱚᱡ ᱦᱚᱸᱠᱚ ᱜᱚᱡᱮᱫ ᱠᱚ ᱛᱟᱦᱮᱱᱟ ᱛᱟᱪᱷᱟᱲᱟ ᱚᱸᱰᱮ ᱜᱮ ᱟᱡᱚᱫᱤᱭᱟᱹ ᱵᱩᱨᱩ ᱨᱮ ᱡᱟᱟᱸ ᱢᱮᱱᱟᱜᱼᱟ ᱟᱨᱮ ᱢᱤᱫᱴᱟᱝ ᱥᱩᱛᱟᱹᱱ ᱴᱟᱺᱰᱤ ᱚᱸᱰᱮ ᱜᱮ ᱥᱮᱸᱫᱽᱨᱟ ᱫᱤᱱ ᱦᱤᱞᱳᱜ ᱫᱚ ᱟᱹᱰᱤ ᱟᱢᱟ ᱞᱮᱠᱟᱱᱟᱜ ᱮᱱᱮᱡ ᱥᱮᱨᱮᱧ ᱦᱩᱭᱩᱜᱼᱟ ᱢᱟᱱᱮ ᱧᱤᱫᱟᱹ ᱦᱩᱭᱩᱜᱼᱟ ᱫᱤᱱ ᱵᱮᱲᱟ ᱨᱮᱫᱚ ᱚᱱᱛᱮ ᱱᱚᱛᱮ ᱠᱷᱚᱱᱟᱜ ᱫᱮᱡ ᱡᱟᱣᱨᱟ ᱵᱟᱲᱟ ᱠᱟᱛᱮ ᱟᱹᱰᱤ ᱜᱚᱴᱟᱝ ᱜᱟᱯᱟᱞᱢᱟᱨᱟᱣ ᱦᱩᱭᱩᱜᱼᱟ ᱮᱱᱮᱡ ᱥᱮᱨᱮᱧ ᱦᱩᱭᱩᱜᱼᱟ ᱟᱨ ᱧᱤᱫᱟᱹ ᱞᱮᱱᱠᱷᱟᱱ ᱜᱮ ᱚᱸᱰᱮ ᱫᱚ ᱠᱟᱹᱦᱱᱤ ᱠᱚ ᱪᱟᱹᱞᱩᱭᱟ ᱮᱱᱮᱡ ᱥᱮᱨᱮᱧ ᱤᱫᱤ ᱠᱟᱛᱮ ᱠᱟᱹᱦᱱᱤ ᱡᱟᱦᱟᱸ ᱫᱚ ᱟᱹᱰᱤ ᱢᱟᱨᱟᱝ ᱢᱟᱨᱟᱝ ᱢᱟᱨᱮ ᱦᱟᱲᱟᱢ ᱠᱚ ᱠᱚ ᱛᱟᱦᱮᱱᱟ ᱩᱝᱠᱩ ᱠᱟᱹᱦᱱᱤ ᱠᱚ ᱪᱟᱹᱞᱩᱭᱟ ᱟᱫᱚ ᱮᱢᱚᱱ ᱠᱟᱹᱦᱱᱤ ᱠᱚ ᱪᱟᱹᱞᱩᱭᱟ ᱡᱮ ᱚᱱᱟ ᱫᱚ ᱱᱤᱛᱳᱜ ᱨᱮᱦᱚᱸ ᱟᱸᱡᱚᱢ ᱥᱟᱱᱟ ᱢᱮᱭᱟ